ᱱᱟᱜᱟᱢ ᱞᱮᱠᱟ ᱛᱮᱫᱚ ᱟᱵᱚ ᱟᱹᱰᱤᱜᱟᱱ ᱡᱤᱱᱤᱥ ᱜᱮᱵᱚᱱ ᱟᱫ ᱟᱠᱟᱫᱟ ᱪᱤᱠᱟᱹᱛᱮ ᱡᱟᱱᱟᱢᱚᱜ ᱵᱮᱲᱟᱨᱮ ᱜᱤᱫᱽᱨᱟᱹ ᱟᱜ ᱵᱩᱠᱟᱹ ᱡᱟᱛᱮ ᱨᱚᱦᱚᱲ ᱠᱟᱛᱮ ᱧᱩᱨᱩᱜᱼᱟ ᱚᱱᱟ ᱜᱟᱱᱟᱰᱮ ᱯᱟᱨᱚᱢ ᱨᱮ ᱵᱷᱤᱛᱨᱤ ᱯᱟᱦᱴᱷᱟ ᱨᱮᱵᱚᱱ ᱛᱚᱯᱟᱭᱟ ᱟᱨ ᱛᱤᱱᱟᱹᱜ ᱥᱟᱹᱨᱤ ᱠᱟᱱᱟ ᱛᱤᱱᱟᱹᱜ ᱮᱲᱮ ᱠᱟᱱᱟ ᱚᱱᱟᱫᱚ ᱵᱟᱵᱚᱱ ᱵᱟᱲᱟᱭᱟ ᱟᱹᱞᱤᱧ ᱦᱟᱜ ᱵᱟᱹᱞᱤᱧ ᱵᱟᱲᱟᱭᱟ ᱡᱩᱫᱤᱭᱳ ᱟᱯᱮᱼᱯᱮ ᱵᱟᱲᱟᱭ ᱠᱷᱟᱱ ᱞᱟᱹᱭ ᱫᱟᱲᱮᱭᱟᱜᱼᱟᱯᱮ ᱟᱨ ᱵᱷᱟᱸᱰᱟᱱ ᱨᱮ ᱵᱟᱯᱞᱟ ᱨᱮ ᱟᱛᱳ ᱵᱤᱪᱟᱹᱨ ᱢᱟᱹᱡᱷᱤ ᱯᱟᱨᱜᱟᱱᱟ ᱠᱚ ᱥᱟᱞᱟᱜ ᱚᱠᱟᱞᱮᱠᱟ ᱪᱮᱫ ᱵᱤᱪᱟᱹᱨ ᱚᱠᱟᱞᱮᱠᱟ ᱪᱮᱫ ᱦᱩᱭᱩᱜᱼᱟ ᱵᱟᱦᱟ ᱵᱚᱸᱜᱟᱨᱮ ᱚᱠᱚᱭ ᱵᱚᱱ ᱵᱚᱸᱜᱟᱣᱟᱭᱟ ᱪᱮᱫ ᱞᱮᱠᱟᱵᱚᱱ ᱵᱚᱸᱜᱟᱭᱟ ᱟᱨ ᱡᱟᱦᱮᱨ ᱜᱟᱲ ᱛᱟᱵᱚᱱ ᱚᱠᱟᱨᱮ ᱥᱟᱨᱡᱚᱢ ᱵᱩᱴᱟᱹ ᱨᱮᱜᱮ ᱪᱮᱫᱟᱜ ᱫᱷᱤᱨᱤ ᱨᱮᱵᱚᱱ ᱵᱚᱸᱜᱟᱭᱟ ᱚᱱᱟᱠᱚ ᱢᱤᱫᱴᱟᱝ ᱟᱹᱰᱤ ᱢᱟᱨᱟᱝ ᱱᱟᱜᱟᱢ ᱞᱮᱠᱟᱛᱮ ᱟᱵᱚ ᱵᱟᱵᱚᱱ ᱧᱮᱞ ᱟᱠᱟᱜᱼᱟ ᱟᱨ ᱱᱟᱜᱟᱢ ᱨᱮ ᱪᱮᱫ ᱞᱮᱠᱟᱠᱚ ᱵᱚᱸᱜᱟ ᱞᱮᱫ ᱛᱟᱦᱮᱸ ᱠᱟᱱᱟ ᱚᱱᱟᱫᱚ ᱦᱟᱸᱜ ᱵᱟᱰᱟᱭ ᱫᱚ ᱢᱩᱥᱠᱤᱞ ᱠᱟᱱ ᱜᱮᱭᱟ ᱟᱹᱞᱤᱧᱫᱚ ᱵᱟᱹᱞᱤᱧ ᱢᱮᱱ ᱫᱟᱲᱮᱭᱟᱜᱼᱟ ᱛᱚᱵᱮ ᱟᱨ ᱚᱱᱟ ᱱᱟᱜᱟᱢ ᱯᱟᱸᱡᱟ ᱞᱮᱠᱟᱛᱮ ᱡᱩᱫᱤ ᱯᱟᱸᱡᱟ ᱚᱰᱳᱠᱚᱜᱼᱟ ᱚᱱᱟᱠᱚ ᱧᱮᱞ ᱞᱮᱠᱷᱟᱱ ᱫᱚ ᱟᱹᱰᱤ ᱱᱟᱯᱟᱭᱚᱜᱼᱟ ᱪᱮᱫ ᱞᱮᱠᱟᱨᱮ ᱟᱵᱚ ᱚᱱᱟ ᱡᱟᱦᱮᱨ ᱥᱟᱨᱡᱚᱢ ᱵᱩᱴᱟᱹᱨᱮᱜᱮ ᱟᱵᱚᱣᱟᱜ ᱤᱭᱟᱹ ᱡᱟᱦᱮᱨ ᱜᱟᱲ ᱛᱟᱵᱚᱱ ᱛᱟᱦᱮᱱᱟ ᱟᱨ ᱚᱸᱰᱮᱜᱮ ᱢᱟᱨᱟᱝ ᱵᱩᱨᱩ ᱡᱟᱦᱮᱨ ᱟᱭᱳ ᱛᱟᱹᱠᱤᱱᱟᱜ ᱛᱷᱟᱯᱚᱱ ᱛᱟᱦᱮᱱ ᱛᱟᱹᱠᱤᱱᱟ ᱮᱱᱠᱷᱟᱱ ᱚᱱᱟ ᱠᱚᱜᱮ ᱟᱹᱰᱤ ᱢᱟᱨᱟᱝ ᱵᱟᱲᱟᱭ ᱡᱚᱝ ᱞᱟᱹᱠᱛᱤ ᱠᱟᱱᱟ ᱟᱨ ᱱᱚᱣᱟ ᱠᱚᱫᱚ ᱦᱩᱱᱟᱹᱝ ᱵᱟᱲᱟᱭ ᱞᱮᱠᱷᱟᱱ ᱜᱮ ᱵᱟᱲᱟᱭᱚᱜᱼᱟ ᱡᱮ ᱵᱟᱝ ᱥᱟᱹᱨᱤᱪᱮ ᱥᱟᱹᱨᱤᱜᱮᱞᱮ ᱵᱚᱸᱜᱟᱭᱮᱜᱼᱟ ᱡᱮ ᱠᱷᱟᱹᱞᱤ ᱜᱮᱞᱮ ᱵᱚᱸᱜᱟᱭᱮᱜᱼᱟ ᱟᱞᱮᱭᱟᱜ ᱱᱟᱜᱟᱢ ᱛᱟᱞᱮ ᱫᱚ ᱚᱠᱟ ᱞᱮᱠᱟᱭ ᱢᱮᱱᱮᱜᱼᱟ ᱚᱱᱟᱫᱚ ᱱᱟᱦᱟᱜ ᱟᱹᱞᱤᱧᱦᱚᱸ ᱵᱟᱹᱞᱤᱧ ᱢᱮᱱ ᱫᱟᱲᱮᱭᱟᱜ ᱠᱟᱱᱟ ᱛᱚᱵᱮ ᱞᱟᱹᱠᱛᱤ ᱫᱚ ᱟᱵᱚᱫᱚ ᱡᱟᱦᱟᱸ ᱨᱮᱜᱮ ᱵᱚᱱ ᱛᱟᱦᱮᱱ ᱠᱟᱱ ᱥᱟᱨᱡᱚᱢ ᱵᱩᱴᱟᱹ ᱨᱮᱜᱮ ᱡᱟᱦᱮᱨ ᱜᱟᱲ ᱛᱟᱵᱚᱱ ᱫᱚ ᱢᱮᱱᱟᱜᱼᱟ